ᱦᱮᱸ ᱦᱮᱞᱳ ᱚᱠᱟ ᱚᱲᱟᱜ ᱨᱮᱜᱮ ᱢᱮᱱᱟᱜ ᱟᱹᱞᱤᱧ ᱱᱟᱦᱟᱜ ᱠᱷᱚᱱᱞᱤᱧ ᱢᱮᱱᱮᱜᱼᱟ ᱚᱲᱟᱜ ᱥᱮᱫ ᱠᱷᱚᱱᱟᱜ ᱜᱮ ᱟᱪᱪᱷᱟ ᱫᱚᱨᱠᱟᱨ ᱫᱚ ᱫᱳᱠᱟᱱ ᱠᱚᱵᱤᱱ ᱠᱷᱩᱞᱟᱹᱣ ᱠᱮᱜᱼᱟ ᱥᱮ ᱟᱹᱣᱨᱤ ᱭᱟᱜ ᱢᱟᱲᱟᱝ ᱫᱷᱟᱣ ᱦᱚᱸ ᱟᱹᱵᱤᱱ ᱵᱟᱝ ᱴᱷᱤᱠᱟᱜ ᱟᱹᱵᱤᱱ ᱟᱹᱜᱩ ᱞᱮᱜᱼᱟ ᱪᱟᱣᱞᱮ ᱠᱚ ᱵᱤᱱ ᱟᱹᱜᱩ ᱞᱮᱜᱼᱟ ᱫᱟᱹᱞ ᱦᱚᱸ ᱠᱟᱹᱡ ᱠᱷᱟᱨᱟᱯ ᱠᱷᱟᱨᱟᱯ ᱫᱷᱟᱨᱟ ᱜᱮᱭᱟ ᱟᱨ ᱥᱩᱱᱩᱢ ᱦᱚᱸ ᱠᱟᱹᱡ ᱤᱭᱟᱹ ᱫᱷᱟᱨᱟ ᱪᱮᱫ ᱠᱚᱪᱚ ᱠᱚ ᱢᱮᱥᱟ ᱟᱠᱟᱜᱼᱟ ᱵᱮᱥ ᱵᱟᱭ ᱛᱟᱦᱮᱱ ᱠᱟᱱᱟ ᱱᱤᱭᱟᱹ ᱫᱷᱟᱣ ᱪᱮᱫᱠᱟᱱᱟᱜ ᱵᱤᱱ ᱟᱹᱜᱩ ᱠᱟᱜᱼᱟ ᱟᱫᱚ ᱪᱟᱣᱞᱮ ᱠᱚᱫᱚ ᱪᱮᱫᱞᱮᱠᱟ ᱵᱤᱱ ᱨᱮᱴ ᱠᱟᱣᱫᱟ ᱥᱚᱨᱮᱥᱟᱜ ᱵᱤᱱ ᱞᱟᱹᱭᱮᱫ ᱫᱚ ᱟᱪᱪᱷᱟ ᱟᱨ ᱤᱭᱟᱹ ᱫᱚ ᱟᱹᱞᱩ ᱫᱚ ᱟᱪᱪᱷᱟ ᱟᱨ ᱱᱚᱣᱟ ᱤᱭᱟᱹ ᱫᱚ ᱢᱟᱹᱥᱨᱤ ᱫᱟᱹᱞ ᱛᱟᱞᱟᱝ ᱟᱪᱪᱷᱟ ᱮᱱᱠᱷᱟᱱ ᱡᱚᱛᱚᱣᱟᱜ ᱯᱷᱮᱨᱮᱥ ᱯᱷᱮᱨᱮᱥ ᱜᱮᱞᱮ ᱟᱹᱜᱩ ᱟᱠᱟᱜᱼᱟ ᱦᱳᱭ ᱟᱫᱚ ᱦᱩᱱᱟᱹᱝ ᱰᱷᱮᱹᱨ ᱫᱷᱟᱨᱟ ᱜᱮᱞᱤᱧ ᱟᱹᱜᱩᱣᱟᱭᱟ ᱥᱮ ᱥᱟᱢᱟᱱ ᱠᱚ ᱦᱩᱱᱟᱹᱝ ᱟᱹᱰᱤ ᱜᱟᱱ ᱜᱮ ᱦᱳᱭ ᱟᱫᱚ ᱦᱩᱱᱟᱹᱝ ᱛᱤᱱᱟᱹᱝ ᱜᱟᱱ ᱠᱚᱱᱥᱮᱥᱚᱱ ᱵᱤᱱ ᱟᱲᱟᱝ ᱧᱚᱜ ᱟᱹᱞᱤᱧᱟ ᱥᱮ ᱵᱟᱝ

ᱦᱳᱭ ᱟᱹᱞᱤᱧ ᱦᱩᱱᱟᱹᱝ ᱪᱟᱣᱞᱮ ᱞᱤᱧ ᱟᱹᱜᱩᱭᱟ ᱟᱹᱞᱩᱞᱤᱧ ᱟᱹᱜᱩᱭᱟ ᱫᱟᱹᱞ ᱞᱤᱧ ᱟᱹᱜᱩᱭᱟ ᱥᱩᱱᱩᱢ ᱞᱤᱧ ᱟᱹᱜᱩᱭᱟ ᱟᱫᱟ ᱠᱚᱞᱤᱧ ᱟᱹᱜᱩᱭᱟ ᱢᱟᱱᱮ ᱚᱱᱮ ᱩᱱᱟᱹᱜ ᱩᱛᱩ ᱥᱟᱢᱟᱱ ᱠᱚᱞᱤᱧ ᱟᱹᱜᱩ ᱧᱚᱜᱟ

ᱤᱫᱤᱭᱟᱞᱤᱧ ᱦᱩᱱᱟᱹᱝ ᱪᱟᱹᱞᱤᱥ ᱠᱤᱞᱳ ᱦᱩᱱᱟᱹᱝ ᱚᱜ ᱦᱳᱭ ᱦᱳᱭ ᱦᱳᱭ ᱦᱳᱭ ᱟᱨ ᱟᱹᱞᱩ ᱦᱩᱱᱟᱹᱜ ᱯᱟᱸᱪ ᱪᱷᱚ ᱠᱤᱞᱳ ᱦᱩᱱᱟᱹᱝ ᱞᱤᱧ ᱟᱹᱜᱩᱭᱟ ᱟᱨ ᱫᱟᱹᱞ ᱦᱩᱱᱟᱹᱝ ᱤᱱᱟᱹ ᱫᱩᱭ ᱠᱤᱞᱳ ᱜᱟᱱ ᱥᱩᱱᱩᱢ ᱦᱚᱸ ᱦᱩᱱᱟᱹᱝ ᱮᱹᱠ ᱠᱤᱞᱳ ᱟᱫᱷᱟ ᱜᱟᱱ ᱞᱤᱧ ᱟᱹᱜᱩᱭᱟ ᱦᱩᱱᱟᱹᱝ ᱫᱟᱹᱞ ᱠᱚ ᱦᱩᱱᱟᱹᱝ

ᱟᱪᱪᱷᱟ ᱦᱳᱭ ᱚᱱᱮ ᱚᱱᱟ ᱛᱚᱵᱮ ᱦᱟᱜ ᱛᱤᱱ ᱡᱚᱦᱚᱜ ᱵᱤᱱ ᱵᱚᱸᱫᱮᱜᱼᱟ ᱫᱳᱠᱟᱱ ᱟᱪᱪᱷᱟ ᱦᱳᱭ ᱦᱳᱭ ᱦᱳᱭ ᱟᱹᱲᱤᱥᱚᱜ ᱜᱮᱭᱟ ᱠᱚ ᱦᱳᱭ ᱦᱳᱭ ᱦᱳᱭ ᱦᱳᱭ ᱛᱚᱵᱮ ᱦᱟᱜ ᱟᱹᱞᱤᱧ ᱪᱟᱞᱟᱜ ᱟᱹᱞᱤᱧ ᱦᱟᱜ ᱟᱞᱚ ᱵᱤᱱ ᱫᱚᱸᱫᱽ ᱦᱟᱛᱟᱲᱟ ᱦᱮᱸ ᱥᱮ ᱟᱪᱪᱷᱟ ᱦᱳᱭ ᱦᱳᱭ

ᱟᱪᱪᱷᱟ ᱱᱚᱜᱼᱚᱸᱭ ᱚᱱᱟ ᱤᱭᱟᱹ ᱥᱟᱢᱟᱱ ᱠᱚᱫᱚ ᱵᱤᱱ ᱫᱚᱦᱚᱭᱮᱜᱼᱟ ᱪᱮ ᱵᱟᱝᱟ ᱟᱹᱰᱤ ᱤᱭᱟᱹ ᱠᱚᱠᱚ ᱢᱮᱱᱮᱜᱼᱟ ᱠᱚ ᱤᱭᱟᱹ ᱞᱮᱠᱟᱢ ᱟᱹᱜᱩ ᱠᱮᱭᱟᱢ ᱨᱟᱹᱥᱩᱱ ᱦᱮᱸ ᱦᱮᱸ ᱦᱳᱭ ᱦᱳᱭ ᱦᱳᱭ ᱟᱪᱪᱷᱟ ᱦᱮᱸ ᱦᱮᱸ ᱦᱳᱭ ᱴᱷᱤᱠ ᱜᱮᱭᱟ ᱛᱚᱵᱮ ᱪᱟᱞᱟᱜ ᱠᱟᱱᱟᱧ ᱟᱹᱞᱤᱧ ᱵᱚᱨᱟ ᱠᱚᱞᱤᱧ ᱤᱫᱤ ᱛᱚᱨᱟᱭᱟ ᱤᱱᱟᱹ ᱠᱚ ᱠᱚᱱᱥᱮᱥᱚᱱ ᱫᱚ ᱟᱲᱟᱜ ᱧᱚᱜ ᱟᱹᱞᱤᱧ ᱵᱤᱱ ᱟᱹᱰᱤ ᱜᱟᱱ ᱥᱟᱢᱟᱱ ᱞᱤᱧ ᱟᱹᱜᱩᱭᱮᱫ ᱫᱚ

ᱦᱮᱸ ᱦᱮᱸ ᱪᱟᱞᱟᱜ ᱠᱟᱱᱟᱞᱤᱧ ᱦᱟᱸᱜ ᱛᱚᱵᱮ ᱦᱮᱸ ᱦᱳᱭ ᱢᱟ ᱛᱚᱵᱮ